ᱦᱮᱸ ᱢᱮᱱᱠᱷᱟᱱ ᱠᱟᱛᱷᱟ ᱫᱚ ᱦᱩᱭᱱᱟ ᱱᱚᱣᱟ ᱨᱩᱣᱟᱹᱼᱦᱟᱹᱥᱩ ᱨᱩᱣᱟᱹᱼᱦᱟᱹᱥᱩ ᱫᱚ ᱰᱟᱠᱛᱟᱨ ᱨᱟᱱ ᱵᱟ ᱮᱞᱳᱯᱟᱛᱤ ᱵᱟ ᱦᱳᱢᱤᱭᱳᱯᱟᱛᱤ ᱵᱟ ᱠᱚᱵᱽᱨᱟᱭ ᱱᱚᱣᱟ ᱫᱚ ᱦᱩᱭᱩᱜ ᱠᱟᱱᱟ ᱛᱟᱹᱲᱤ ᱜᱷᱟᱹᱲᱤᱡ ᱚᱠᱟᱴᱟᱜ ᱨᱳᱜᱽ ᱨᱮ ᱠᱟᱹᱢᱤ ᱞᱟᱜᱟᱜᱼᱟ ᱵᱟ ᱚᱱᱟ ᱡᱟᱭᱜᱟᱨᱮ ᱤᱫᱤ ᱞᱮᱠᱷᱟᱱ ᱱᱟᱯᱟᱭ ᱦᱩᱭᱩᱜᱼᱟ ᱚᱱᱟᱫᱚ ᱦᱩᱭᱱᱟ ᱮᱞᱳᱯᱟᱛᱤ ᱮᱞᱳᱯᱟᱹᱛᱤ ᱥᱚᱢᱚᱭ ᱚᱠᱛᱮ ᱧᱮᱞᱚᱜ ᱠᱟᱱᱟ ᱡᱮ ᱩᱱᱤ ᱦᱚᱲᱮ ᱰᱟᱭᱨᱤᱭᱟ ᱠᱚᱞᱮᱨᱟ ᱵᱟᱱᱟᱨ ᱥᱮᱫ ᱪᱟᱞᱟᱜ ᱠᱟᱱᱟ ᱴᱟᱺᱰᱤᱛᱮ ᱮᱫᱟᱭ ᱵᱟ ᱩᱪᱷᱞᱟᱹᱣ ᱮᱫᱟᱭ ᱚᱱᱟ ᱡᱟᱭᱜᱟ ᱨᱮᱫᱚ ᱱᱚᱣᱟ ᱟᱭᱩᱨᱵᱮᱫᱤᱠ ᱵᱟ ᱠᱩᱵᱽᱨᱟᱡᱤ ᱦᱚᱸ ᱵᱟᱝ ᱠᱷᱟᱴᱟᱜᱼᱟ ᱚᱱᱟ ᱡᱟᱭᱜᱟ ᱫᱚ ᱥᱮᱞᱟᱭᱤᱱ ᱫᱚᱨᱠᱟᱨᱚᱜᱼᱟ ᱵᱟ ᱤᱱᱡᱮᱠᱥᱮᱱ ᱨᱟᱱ ᱦᱚᱸ ᱫᱚᱨᱠᱟᱨᱚᱜᱼᱟ ᱴᱮᱵᱞᱮᱴ ᱦᱚᱸ ᱫᱚᱨᱠᱟᱨᱚᱜᱼᱟ ᱚᱱᱟ ᱠᱷᱮᱛᱨᱚ ᱚᱠᱛᱮ ᱨᱮᱫᱚ ᱟᱨ ᱥᱟᱵᱷᱟᱵᱤᱠ ᱠᱟᱛᱷᱟ ᱦᱩᱭᱩᱜ ᱠᱟᱱᱟ ᱡᱮ ᱱᱚᱣᱟ ᱟᱹᱭᱩᱨᱵᱮᱫᱤᱠ ᱟᱨ ᱦᱚᱪᱚ ᱠᱩᱵᱽᱨᱟᱡᱤ ᱫᱚ ᱦᱩᱭᱩᱜ ᱠᱟᱱᱟ ᱥᱟᱵᱷᱟᱵᱤᱠ ᱤᱧᱟᱹᱜ ᱦᱚᱲᱢᱚ ᱫᱩᱨᱵᱚᱞ ᱟᱠᱟᱱ ᱛᱤᱧᱟᱹ ᱱᱚᱣᱟ ᱫᱚ ᱮᱞᱳᱯᱟᱛᱷᱤ ᱡᱚᱢ ᱛᱮᱫᱚ ᱵᱟᱝ ᱪᱟᱵᱟᱜᱼᱟ ᱦᱳᱢᱤᱭᱳᱯᱟᱛᱤ ᱡᱚᱢ ᱛᱮᱦᱚᱸ ᱵᱟᱝ ᱪᱟᱵᱟᱜᱼᱟ ᱱᱚᱣᱟ ᱫᱚ ᱮᱱᱛᱮᱫ ᱱᱚᱣᱟ ᱫᱚ ᱮᱠᱫᱚᱢ ᱟᱹᱭᱩᱨᱵᱮᱫᱤ ᱪᱷᱟᱲᱟ ᱱᱚᱣᱟ ᱨᱳᱜᱽ ᱫᱚ ᱵᱟᱭ ᱪᱟᱵᱟ ᱫᱟᱲᱮᱭᱟᱜᱼᱟ ᱱᱚᱣᱟ ᱫᱚ ᱟᱹᱰᱤ ᱥᱚᱢᱚᱭ ᱨᱮᱭᱟᱜ ᱵᱟᱝ ᱠᱟᱱᱟ ᱱᱚᱣᱟ ᱫᱚ ᱱᱚᱣᱟ ᱫᱚ ᱵᱟᱹᱨᱤ ᱥᱚᱢᱚᱭ ᱨᱮᱭᱟᱜ ᱨᱟᱱ ᱠᱟᱱᱟ ᱚᱱᱟ ᱵᱟᱹᱨᱤ ᱥᱚᱢᱚᱭ ᱨᱟᱱ ᱫᱚ ᱦᱩᱭᱱᱟ ᱡᱮ ᱟᱹᱭᱩᱨᱵᱮᱫᱤ ᱡᱚᱢ ᱞᱮᱠᱷᱟᱡ ᱢᱤᱫ ᱫᱚᱢ ᱠᱟᱹᱢᱤ ᱨᱮ ᱞᱟᱜᱟᱣ ᱞᱮᱱᱠᱷᱟᱡ ᱚᱱᱟ ᱟᱹᱭᱩᱨᱵᱮᱫᱤᱠ ᱪᱷᱟᱲᱟ ᱡᱟᱦᱟᱱ ᱨᱟᱱ ᱫᱚ ᱚᱱᱟ ᱡᱟᱭᱜᱟ ᱨᱮ ᱵᱟᱝ ᱠᱷᱟᱴᱟᱜᱼᱟ ᱟᱨᱵᱟᱝ ᱟᱹᱭᱩᱨᱵᱮᱫᱤ ᱠᱟᱱ ᱜᱮᱭᱟ ᱠᱟᱨᱡᱚᱠᱚᱨᱤᱭᱟ ᱨᱟᱱ ᱫᱚ ᱤᱱᱟᱹᱜᱮ